ᱦᱮᱸ ᱨᱚᱛᱚᱱ ᱵᱟᱹᱵᱩ ᱤᱧᱫᱚ ᱤᱧᱫᱚ ᱤᱧᱫᱚ ᱟᱹᱰᱤ ᱡᱷᱟᱹᱞ ᱡᱷᱟᱲᱠᱷᱚᱱᱰ ᱨᱮᱱ ᱦᱚᱲ ᱠᱟᱹᱱᱟᱹᱧ ᱯᱮᱲᱟ ᱦᱚᱲᱜᱮ ᱟᱫᱚ ᱟᱯᱮ ᱟᱢ ᱢᱟᱧ ᱵᱟᱰᱟᱭ ᱠᱟᱜ ᱢᱮ ᱵᱚᱞᱮ ᱢᱟᱞᱫᱟ ᱡᱮᱞᱟ ᱨᱮᱱ ᱠᱚᱲᱟ ᱠᱟᱱᱟᱢ ᱦᱮᱸ ᱟᱫᱚ ᱟᱪᱪᱷᱟᱧ ᱠᱩᱞᱤ ᱢᱮᱭᱟ ᱟᱯᱮ ᱥᱮᱫ ᱡᱟᱦᱟᱱ ᱯᱚᱨᱚᱵᱽ ᱮᱢᱟᱱ ᱦᱩᱭᱩᱜ ᱠᱟᱱᱟ ᱠᱤ ᱯᱚᱨᱚᱵᱽ ᱵᱚᱞᱛᱮ ᱫᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱢᱟᱱᱮ ᱡᱚᱛᱚ ᱜᱮᱯᱮ ᱦᱮᱸ ᱡᱚᱛᱚ ᱜᱮᱯᱮ ᱢᱟᱱᱟᱣ ᱟᱹᱜᱩᱭᱮᱫ ᱛᱟᱵᱚᱱᱟ ᱵᱟᱝ ᱦᱮᱸ ᱦᱮᱸ ᱟᱪᱪᱷᱟ ᱱᱤᱭᱟᱹ ᱞᱟᱦᱟ ᱢᱟ ᱪᱟᱞᱟᱣᱮᱱ ᱛᱟᱵᱚᱱ ᱵᱟᱦᱟ ᱯᱚᱨᱚᱵᱽ ᱥᱚᱨᱦᱟᱭ ᱯᱚᱨᱚᱵᱽ ᱵᱟᱝ ᱱᱤᱛᱚᱜ ᱥᱟᱢᱱᱮ ᱨᱮ ᱢᱮᱱᱟᱜ ᱛᱟᱵᱚᱱᱟ ᱱᱚᱜᱼᱚᱭ ᱦᱩᱞ ᱢᱟᱦᱟ ᱦᱟᱸᱜ ᱱᱚᱣᱟᱯᱮ ᱢᱟᱱᱟᱣᱟ ᱠᱤ ᱦᱮᱸ ᱥᱤᱫᱩᱼᱠᱟᱹᱱᱩ ᱦᱩᱞ ᱢᱟᱦᱟᱞᱮ ᱢᱟᱱᱟᱣ ᱟᱹᱜᱩᱭᱮᱫ ᱠᱟᱱ ᱜᱮᱭᱟ ᱪᱮᱫᱟᱜ ᱟᱞᱮ ᱚᱱᱛᱮ ᱫᱚ ᱱᱚᱛᱮ ᱫᱚ ᱢᱟᱱᱮ ᱤᱭᱟᱹᱨᱮ ᱚᱱᱮ ᱴᱷᱤᱠ ᱥᱤᱫᱩᱼᱠᱟᱹᱱᱩ ᱮᱱᱛᱮᱜ ᱪᱮᱫ ᱦᱮᱸ ᱛᱤᱨᱤᱥᱮ ᱡᱩᱱ ᱦᱩᱞ ᱢᱟᱦᱟ ᱮᱱᱛᱮᱜ ᱚᱱᱟ ᱠᱚᱞᱮ ᱢᱟᱱᱟᱣ ᱜᱮᱭᱟ ᱡᱚᱛᱚᱜᱮᱞᱮ ᱢᱟᱱᱟᱣᱟ ᱟᱞᱮ ᱱᱚᱛᱮ ᱫᱚ ᱠᱤᱱᱛᱩ ᱟᱯᱮ ᱚᱱᱛᱤᱧ ᱟᱸᱡᱚᱢ ᱠᱟᱫᱟ ᱠᱤᱪᱷᱩ ᱠᱤᱪᱷᱩ ᱟᱯᱮ ᱯᱮ ᱪᱟᱬᱮᱫ ᱠᱟᱱ ᱟᱲᱟᱜ ᱜᱤᱰᱤ ᱠᱟᱜ ᱠᱟᱱ ᱚᱱᱟ ᱞᱟᱹᱜᱤᱫ ᱜᱤᱧ ᱯᱷᱳᱱ ᱞᱮᱫᱟ ᱡᱮᱢᱚᱱ ᱱᱮᱛᱟᱨ ᱤᱫᱟᱱᱤᱝ ᱠᱚᱲᱟᱼᱠᱩᱲᱤ ᱢᱟ ᱦᱩᱞ ᱢᱟᱦᱟ ᱰᱷᱮᱨ ᱢᱟ ᱵᱟᱠᱚ ᱮᱱᱮᱡ ᱥᱮᱨᱮᱧᱮᱫ ᱠᱟᱱ ᱥᱮ ᱵᱟᱠᱚ ᱢᱟᱱᱟᱣ ᱵᱟᱛᱟᱣᱮᱫ ᱠᱟᱱ ᱱᱮᱛᱟᱨ ᱢᱟ ᱱᱚᱜᱼᱚᱭ ᱢᱮᱞᱟ ᱪᱷᱟᱛᱟ ᱦᱟᱸᱜ ᱥᱚᱡᱽᱱᱟ ᱯᱟᱛᱟᱨᱮ ᱦᱟᱭᱨᱮᱢ ᱧᱮᱞᱮᱭᱟ ᱠᱩᱲᱤ ᱚᱱᱮ ᱚᱱᱟ ᱛᱮᱜᱤᱧ ᱢᱮᱱᱫᱟ ᱱᱚᱣᱟ ᱠᱚᱫᱚ ᱮᱠᱫᱚᱢ ᱞᱟᱹᱠᱛᱤ ᱠᱟᱱ ᱛᱟᱵᱚᱱᱟ ᱫᱤᱱᱟᱹᱢ ᱵᱚᱱ ᱢᱟᱱᱟᱣ ᱵᱟᱛᱟᱣ ᱢᱟ ᱦᱚᱲᱟᱜ ᱢᱮᱞᱟ ᱪᱷᱟᱛᱟ ᱫᱚᱵᱚᱱ ᱪᱟᱞᱟᱜ ᱵᱚᱱ ᱵᱚᱱᱫᱚᱭ ᱢᱟ ᱠᱚᱢ ᱧᱚᱜᱟᱜ ᱵᱚᱱ ᱫᱟᱬᱟᱱ ᱢᱮᱞᱟ ᱪᱷᱟᱛᱟ ᱠᱚᱫᱚ ᱦᱮᱸ ᱦᱮᱸ ᱴᱷᱤᱠ ᱜᱮᱭᱟ ᱛᱟᱹᱭᱜᱮ ᱦᱮᱸ ᱴᱷᱤᱠ ᱜᱮᱭᱟ ᱟᱫᱚ ᱦᱚᱸᱜᱼᱚᱭ ᱩᱯᱨᱩᱢ ᱛᱟᱦᱮᱸᱭᱮᱱ ᱛᱟᱞᱟᱝᱼᱟ ᱢᱤᱫ ᱫᱤᱱᱤᱧ ᱪᱟᱞᱟᱜᱼᱟ ᱦᱟᱸᱜ ᱟᱪᱪᱷᱟ